ᱩᱛᱛᱚᱨ ᱟᱨ ᱫᱚᱠᱠᱷᱤᱱ ᱵᱷᱟᱨᱚᱛ ᱞᱟᱭᱼᱞᱟᱠᱪᱟᱨ ᱨᱮᱱᱟᱜ ᱫᱚ ᱠᱤᱪᱷᱩᱜᱟᱱ ᱫᱚ ᱦᱤᱱᱫᱤ ᱵᱚᱱ ᱨᱚᱲᱟ ᱠᱤᱪᱷᱩ ᱜᱟᱱ ᱫᱚ ᱩᱲᱤᱭᱟᱹ ᱵᱮᱝᱜᱚᱞᱤ ᱩᱨᱫᱩ ᱟᱹᱰᱤ ᱠᱤᱪᱷᱩ ᱵᱚᱱ ᱨᱚᱲᱟ ᱯᱟᱹᱨᱥᱤ ᱠᱤᱪᱷᱩ ᱜᱟᱱ ᱥᱟᱱᱛᱟᱲᱤ ᱯᱟᱹᱨᱥᱤ ᱵᱮᱝᱜᱚᱞᱤ ᱯᱟᱹᱨᱥᱤ ᱩᱲᱤᱭᱟᱹ ᱯᱟᱹᱨᱥᱤ

ᱫᱟᱠᱟ ᱡᱮ ᱡᱮᱥᱮ ᱡᱮᱢᱚᱱ ᱡᱤᱞ ᱯᱤᱴᱷᱟᱹ ᱞᱮᱴᱚ ᱥᱤᱢ ᱡᱤᱞ ᱥᱩᱠᱨᱤ ᱡᱤᱞ ᱦᱚᱨᱚᱜ ᱦᱚᱨᱚᱜ ᱵᱟᱸᱫᱮ ᱡᱮᱢᱚᱱ ᱯᱷᱩᱴᱟᱹ ᱫᱷᱩᱛᱤ ᱞᱩᱢᱟᱹᱝ ᱥᱟᱹᱲᱤ ᱦᱚᱭ ᱦᱤᱸᱥᱤᱫ ᱚᱠᱟ ᱥᱮᱫ ᱫᱚ ᱫᱚᱢᱮ ᱫᱟᱜᱟᱭ ᱚᱠᱟ ᱥᱮᱫ ᱫᱚ ᱫᱚᱢᱮ ᱴᱷᱟᱱᱰᱟ ᱜᱮᱭᱟ ᱥᱮ ᱪᱮᱫ ᱚᱱᱟ